ᱦᱮᱸ ᱤᱧ ᱚᱲᱟᱜ ᱜᱷᱟᱨᱚᱧᱡᱽ ᱨᱮᱭᱟᱜ ᱡᱚᱛᱚ ᱠᱟᱹᱢᱤ ᱜᱤᱧ ᱵᱟᱲᱟᱭᱟ ᱪᱮᱫᱟᱜ ᱥᱮ ᱵᱮᱨᱮᱫ ᱠᱟᱛᱮᱜ ᱯᱟᱞᱟᱴ ᱥᱟᱯᱷᱟ ᱠᱟᱛᱮᱜ ᱫᱩᱣᱟᱹᱨ ᱫᱩᱣᱟᱹᱨ ᱢᱟᱹᱰᱟᱹᱞᱤ ᱡᱚᱜ ᱥᱟᱯᱷᱟ ᱚᱱᱟ ᱠᱟᱛᱮᱜ ᱰᱟᱝᱨᱟ ᱵᱟᱦᱨᱮ ᱠᱟᱛᱮᱜ ᱜᱟᱹᱭ ᱜᱚᱲᱟ ᱠᱚᱧ ᱥᱟᱯᱷᱟᱭᱟ ᱥᱟᱯᱷᱟ ᱠᱟᱛᱮᱜ ᱨᱟᱪᱟ ᱠᱚᱧ ᱡᱚᱜ ᱥᱟᱯᱷᱟᱭᱟ ᱨᱟᱪᱟ ᱠᱚ ᱡᱚᱜ ᱥᱟᱯᱷᱟ ᱠᱟᱛᱮᱜ ᱪᱩᱞᱦᱟᱹ ᱠᱚ ᱪᱷᱚᱪ ᱢᱩᱰᱟᱹᱞᱤ ᱵᱟᱲᱟ ᱠᱟᱛᱮᱜ ᱵᱟᱹᱴᱤ ᱠᱚᱧ ᱥᱟᱯᱷᱟᱭᱟ ᱥᱟᱯᱷᱟ ᱵᱟᱲᱟ ᱠᱟᱛᱮᱜ ᱫᱟᱠᱟ ᱩᱛᱩ ᱪᱚᱱᱫᱟ ᱠᱟᱛᱮᱜ ᱤᱥᱤᱱ ᱠᱟᱛᱮᱜ ᱚᱲᱟᱜ ᱨᱮᱱ ᱜᱤᱫᱽᱨᱟᱹ ᱠᱚ ᱥᱮ ᱟᱹᱭᱩ ᱵᱟᱵᱟ ᱠᱚ ᱡᱚᱛᱚ ᱜᱮ ᱡᱚᱢ ᱮᱢᱟ ᱠᱚᱣᱟ ᱤᱧ ᱟᱨ ᱚᱱᱟ ᱥᱟᱶ ᱥᱟᱶᱛᱮ ᱵᱟᱦᱨᱮ ᱠᱚᱨᱮᱜ ᱠᱟᱹᱢᱤ ᱦᱚᱧ ᱵᱟᱰᱟᱭ ᱜᱮᱭᱟ ᱪᱮᱫᱟᱜ ᱥᱮ ᱵᱟᱦᱨᱮ ᱵᱟᱢ ᱥᱮᱱ ᱞᱮᱱᱠᱷᱟᱱ ᱟᱵᱚ ᱫᱚ ᱨᱮᱜᱮᱪ ᱦᱚᱲ ᱡᱚᱢ ᱵᱟᱵᱚᱱ ᱧᱟᱢᱟ ᱚᱱᱟ ᱠᱷᱟᱹᱛᱤᱨ ᱛᱮ ᱢᱚᱱᱤᱥ ᱠᱟᱹᱢᱤ ᱦᱚᱧ ᱪᱟᱞᱟᱜ ᱜᱮᱭᱟ ᱟᱨ ᱥᱟᱦᱟᱱ ᱠᱚ ᱧᱟᱢ ᱦᱚᱧ ᱪᱟᱞᱟᱜ ᱜᱮᱭᱟ ᱟᱨ ᱟᱲᱟᱜ ᱥᱤᱫ ᱦᱚᱧ ᱪᱟᱞᱟᱜᱼᱟ ᱨᱚᱠᱚᱪ ᱚᱣᱟᱨ ᱠᱟᱴᱠᱚᱢ ᱡᱚᱛᱚ ᱜᱤᱧ ᱠᱚᱨᱟᱣᱟ ᱟᱲᱟᱜ